ᱦᱮᱸ ᱡᱚᱦᱟᱨ ᱜᱮ ᱤᱧ ᱱᱚᱰᱮ ᱠᱷᱚᱡ ᱤᱧ ᱢᱮᱱᱮᱫᱟ ᱴᱷᱤᱠᱟᱹᱵᱤᱴᱟᱹ ᱠᱷᱚᱡ ᱡᱮ ᱟᱢᱟᱜ ᱜᱟᱹᱰᱤ ᱤᱧᱤᱧ ᱵᱩᱠ ᱞᱟᱹᱜᱤᱫ ᱟᱨ ᱟᱢᱟᱜ ᱜᱟᱹᱰᱤᱨᱮ ᱪᱮᱫ ᱪᱮᱫ ᱠᱚ ᱥᱩᱵᱤᱫᱷᱟ ᱢᱮᱱᱟᱜᱼᱟ ᱠᱟᱹᱴᱤᱡ ᱮᱢ ᱵᱟᱰᱟᱭ ᱦᱚᱪᱚᱧ ᱠᱷᱟᱡ ᱟᱹᱰᱤ ᱢᱚᱡᱽ ᱠᱚᱜᱼᱟ ᱪᱮᱫᱟᱜ ᱥᱮ ᱫᱟᱬᱟᱱ ᱢᱟᱱᱮ ᱯᱮᱲᱟ ᱦᱚᱲᱚᱜ ᱠᱚᱞᱮ ᱪᱟᱞᱟᱜ ᱞᱟᱹᱜᱤᱫ ᱯᱟᱸᱪ ᱫᱤᱱ ᱜᱟᱱ ᱯᱟᱸᱪ ᱫᱤᱱ ᱞᱮ ᱛᱟᱦᱮᱱᱟ ᱟᱨᱠᱤ ᱚᱱᱟ ᱵᱟᱨᱮᱛᱮ ᱟᱢ ᱞᱟᱹᱭᱢᱮ ᱟᱢᱟᱜ ᱛᱤᱱᱟᱹᱜ ᱵᱷᱟᱲᱟ ᱠᱟᱱ ᱛᱟᱢᱟ ᱚᱱᱟ ᱵᱟᱰᱟᱭ ᱦᱚᱪᱚᱧ ᱢᱮ ᱟᱨ ᱟᱢᱟᱜ ᱜᱟᱹᱰᱤ ᱨᱮ ᱪᱮᱫ ᱪᱮᱫ ᱠᱚ ᱥᱩᱵᱤᱫᱷᱟ ᱢᱮᱱᱟᱜᱼᱟ ᱚᱱᱟᱴᱟᱜ ᱵᱟᱰᱟᱭ ᱦᱚᱪᱚᱧ ᱢᱮ ᱮᱥᱤ ᱠᱚ ᱢᱮᱱᱟᱜ ᱟᱥᱮ ᱵᱟᱝ ᱥᱮ ᱪᱮᱫ ᱟᱢ ᱵᱷᱟᱲᱟᱢ ᱦᱟᱛᱼᱟ ᱛᱤᱱᱟᱹᱜ ᱥᱟᱺᱜᱤᱧ ᱨᱮᱫᱚ ᱛᱤᱱᱟᱹᱜ ᱵᱷᱟᱲᱟᱢ ᱦᱟᱛᱼᱟ ᱟᱨ ᱢᱚᱬᱮ ᱫᱤᱱ ᱛᱟᱦᱮᱸ ᱠᱟᱛᱮ ᱛᱤᱱᱟᱹᱜ ᱛᱤᱱᱟᱹᱜ ᱵᱷᱟᱲᱟᱢ ᱦᱟᱛᱼᱟ ᱚᱱᱟ ᱵᱟᱨᱮᱛᱮ ᱤᱧ ᱱᱟᱥᱮᱭᱟᱜ ᱵᱟᱰᱟᱭ ᱦᱚᱪᱚᱧ ᱢᱮ ᱟᱢᱟᱜ ᱜᱟᱹᱰᱤᱨᱮ ᱥᱩᱵᱤᱫᱷᱟᱧ ᱧᱮᱞ ᱠᱟᱜ ᱠᱷᱟᱹᱛᱤᱨ ᱛᱮ ᱢᱟᱱᱮ ᱟᱢᱟᱜ ᱜᱟᱹᱰᱤ ᱜᱮ ᱨᱤᱡᱟᱨᱵᱽ ᱥᱟᱱᱟᱧ ᱠᱟᱱᱟ ᱥᱮ ᱠᱮᱵᱽ ᱥᱟᱱᱟᱧ ᱠᱟᱱᱟ